ᱟᱸᱫᱷᱟᱯᱟᱹᱛᱭᱟᱹᱣ ᱱᱤᱛ ᱦᱚᱸ ᱟᱵᱚ ᱥᱟᱱᱛᱟᱲ ᱥᱚᱢᱟᱡᱽ ᱨᱮ ᱥᱮ ᱜᱷᱟᱨᱚᱸᱡᱽ ᱨᱮ ᱢᱮᱱᱟᱜ ᱜᱮᱭᱟ ᱢᱮᱱ ᱫᱚ ᱯᱩᱥᱤ ᱰᱟᱦᱟᱨ ᱛᱮ ᱯᱟᱨᱚᱢ ᱪᱟᱞᱟᱣᱱᱟ ᱚᱱᱟ ᱰᱟᱦᱟᱨ ᱵᱟᱵᱚᱱ ᱯᱟᱨᱚᱢ ᱪᱟᱞᱟᱜᱼᱟ ᱛᱩᱭᱩ ᱰᱟᱦᱟᱨ ᱛᱮᱭ ᱯᱟᱨᱚᱢ ᱪᱟᱞᱟᱣᱱᱟ ᱚᱱᱟ ᱰᱟᱦᱟᱨ ᱛᱮ ᱵᱟᱵᱚᱱ ᱯᱟᱨᱚᱢ ᱪᱟᱞᱟᱜᱼᱟ ᱟᱨᱦᱚᱸ ᱡᱟᱱ ᱜᱩᱨᱩ ᱠᱚ ᱱᱩᱠᱩ ᱠᱚᱢᱟ ᱢᱮᱱᱟᱜ ᱠᱚᱣᱟ ᱟᱵᱚ ᱟᱸᱫᱷᱟᱯᱟᱹᱛᱭᱟᱹᱣ ᱨᱮ ᱡᱷᱟᱹᱞᱤ ᱞᱟᱹᱜᱤᱫ ᱛᱮ ᱚᱱᱟ ᱛᱮ ᱤᱧ ᱢᱮᱱᱟ ᱟᱸᱫᱷᱟᱯᱟᱹᱛᱭᱟᱹᱣ ᱫᱚ ᱟᱵᱚ ᱥᱟᱱᱛᱟᱲ ᱥᱚᱢᱟᱡᱽ ᱫᱚ ᱛᱟᱭᱚᱢ ᱥᱮᱫ ᱜᱮ ᱜᱚᱦᱚᱲ ᱵᱚᱱᱟ ᱢᱟᱲᱟᱝ ᱥᱮᱱ ᱞᱟᱦᱟ ᱤᱫᱤ ᱦᱩᱭᱩᱜ ᱛᱟᱵᱳᱱᱟ ᱥᱟᱱᱛᱟᱲ ᱥᱚᱢᱟᱡᱽ ᱟᱸᱫᱷᱟᱯᱟᱹᱛᱭᱟᱹᱣ ᱫᱚ ᱫᱮᱭᱟᱭ ᱦᱩᱭᱩᱜ ᱛᱟᱵᱳᱱᱟ ᱧᱤᱫᱟᱹ ᱡᱮᱢᱚᱱ ᱠᱚᱠᱚᱨ ᱥᱮ ᱫᱩᱫᱩ ᱠᱚ ᱨᱟᱜᱟ ᱟᱫᱚ ᱵᱚᱱ ᱢᱮᱱᱟ ᱦᱟᱱᱟ ᱥᱮ ᱱᱚᱶᱟ ᱱᱚᱶᱟ ᱥᱮ ᱦᱟᱱᱟ ᱚᱱᱟ ᱫᱚ ᱟᱸᱫᱷᱟ ᱯᱟᱹᱛᱭᱟᱹᱣ ᱠᱟᱱᱟ ᱟᱸᱫᱷᱟᱯᱟᱹᱛᱭᱟᱹᱣ ᱪᱮᱛᱟᱱ ᱫᱚ ᱵᱤᱥᱥᱟᱹᱥ ᱫᱚᱵᱚᱱ ᱵᱟᱹᱜᱤ ᱢᱟ ᱟᱸᱫᱷᱟᱯᱟᱹᱛᱭᱟᱹᱣ ᱫᱚ ᱪᱮᱫ ᱦᱚᱸ ᱵᱟᱝ ᱠᱟᱱᱟ ᱟᱵᱚᱭ ᱱᱟᱥᱟᱣ ᱵᱚᱱᱟ ᱚᱱᱟ ᱛᱤᱧ ᱞᱟᱹᱭᱟ ᱟᱸᱫᱷᱟᱯᱟᱹᱛᱭᱟᱹᱣ ᱫᱚᱵᱚᱱ ᱵᱟᱹᱜᱤᱭᱟ ᱟᱨ ᱱᱚᱶᱟ ᱠᱚ ᱟᱸᱫᱷᱟᱯᱟᱹᱛᱭᱟᱹᱣ ᱫᱚ ᱛᱟᱭᱚᱢ ᱫᱟᱨᱟᱢ ᱟᱵᱚ ᱨᱮᱱ ᱡᱟᱦᱟᱸᱭ ᱯᱤᱲᱦᱤ ᱠᱚ ᱦᱤᱡᱩᱜ ᱠᱟᱱᱟ ᱱᱩᱠᱩ ᱦᱚᱸ ᱵᱟᱠᱷᱟᱱ ᱱᱚᱶᱟ ᱠᱚ ᱡᱤᱭᱟᱹᱲ ᱤᱫᱤᱭᱟ ᱚᱱᱟᱛᱮ ᱟᱸᱫᱷᱟᱯᱟᱹᱛᱭᱟᱹᱣ ᱫᱚ ᱟᱵᱚ ᱡᱟᱦᱟᱸ ᱛᱤᱱᱟᱹᱜ ᱥᱟᱺᱜᱤᱧ ᱨᱮ ᱥᱮ ᱯᱷᱟᱨᱟᱠ ᱨᱮᱵᱚᱱ ᱛᱟᱦᱮᱸᱱᱟ ᱩᱱᱟᱹᱜ ᱜᱮ ᱵᱷᱟᱹᱜᱮᱭᱟ ᱚᱱᱟ ᱫᱚ ᱟᱵᱚ ᱥᱚᱢᱟᱡᱽ ᱟᱨ ᱜᱷᱟᱨᱚᱸᱡᱽ ᱞᱟᱹᱜᱤᱫ ᱟᱹᱰᱤᱜᱮ ᱱᱟᱯᱟᱭᱚᱜᱼᱟ